ᱦᱮᱸ ᱦᱮᱞᱳ ᱵᱳᱭᱫᱚᱱᱟᱛᱷ ᱵᱟᱵᱩ ᱪᱮᱫ ᱞᱮᱠᱟ ᱢᱮᱱᱟᱜ ᱵᱟᱲᱟ ᱢᱮᱭᱟ

ᱞᱟᱹᱭᱮᱫ ᱛᱟᱦᱮᱱᱟᱹᱧ ᱡᱮ ᱦᱟᱹᱠᱩ ᱠᱟᱹᱴᱤᱡ ᱞᱟᱹᱠᱛᱤ ᱠᱚᱜᱼᱟ ᱟᱨᱠᱤ ᱦᱟᱹᱠᱩ ᱪᱮᱫ ᱞᱮᱠᱟ ᱫᱟᱢ ᱠᱚ ᱟᱨᱠᱤ ᱤᱧ ᱱᱚᱜᱼᱚᱭ ᱥᱚᱥᱚ ᱜᱩᱴᱩ ᱠᱷᱚᱱᱟᱜ ᱤᱧ ᱞᱟᱹᱭᱮᱜᱼᱟ ᱦᱟᱹᱠᱩ ᱩᱱᱠᱩ ᱡᱟᱦᱟᱭ ᱱᱤᱛᱚᱜ ᱢᱮᱱᱟᱜ ᱠᱚᱭᱟ ᱵᱨᱮᱱᱰ ᱟᱨᱠᱤ ᱡᱟᱦᱟᱸ ᱨᱮ ᱤᱞᱤᱥ ᱞᱟᱹᱠᱛᱤᱜ ᱠᱟᱱᱟ ᱳᱭ ᱪᱷᱚ ᱠᱤᱞᱳ ᱜᱟᱱ ᱞᱟᱹᱠᱛᱤᱜ ᱠᱟᱱᱟ

ᱞᱟᱹᱠᱛᱤ ᱫᱚ ᱞᱟᱜᱟᱜ ᱠᱟᱱᱟ ᱮᱱᱫᱨᱟᱭ ᱥᱮᱡ ᱦᱮᱸ ᱩᱱ ᱦᱤᱞᱳᱜ ᱟᱞᱮ ᱟᱛᱳ ᱨᱮ ᱯᱮᱲᱟ ᱠᱚ ᱦᱤᱡᱩᱜ ᱠᱟᱱᱟ ᱛᱚ ᱛᱟᱦᱚᱞᱮ ᱚᱱᱟ ᱠᱟᱹᱴᱤᱡ ᱥᱟᱸᱜᱮ ᱧᱚᱜ ᱞᱟᱹᱠᱛᱤᱜ ᱠᱟᱱ ᱛᱟᱦᱮᱸᱜᱟ ᱟᱫᱚ ᱪᱮᱫ ᱞᱮᱠᱟ ᱫᱟᱢ ᱠᱚ ᱟᱨᱠᱤ ᱜᱚᱱᱚᱝ ᱠᱚ ᱪᱮᱫ ᱞᱮᱠᱟ ᱛᱤᱱᱟᱜ ᱜᱟᱱ ᱛᱩᱵᱩ ᱪᱮᱫ ᱞᱮᱠᱟ ᱟᱨᱠᱤ ᱫᱟᱢ ᱠᱚ ᱠᱟᱹᱴᱤᱡ ᱟᱡᱚᱢ ᱞᱮᱠᱷᱟᱱ ᱵᱷᱟᱜᱮ ᱱᱟᱯᱟᱭ ᱠᱚᱜ ᱫᱚ ᱪᱷᱚ ᱠᱤᱡᱤᱧ ᱦᱟᱛᱟᱣ ᱞᱟᱹᱜᱤᱫ ᱤᱧ ᱫᱚ ᱛᱟᱣ ᱟᱫᱚ ᱱᱤᱛᱚᱜ ᱞᱟᱹᱭ ᱠᱟᱜ ᱠᱷᱟᱡ ᱟᱨᱠᱤ ᱚᱱᱠᱟ ᱨᱚᱠᱚᱱ ᱪᱟᱞᱟᱣ ᱠᱚ ᱠᱟᱹᱣᱰᱤ ᱠᱚ ᱵᱟᱝ ᱵᱟᱝ

ᱛᱟᱣ ᱠᱟᱹᱴᱤᱡ ᱧᱮᱞ ᱢᱮᱥᱮ ᱟᱫᱚ ᱩᱱᱫᱤᱱ ᱠᱷᱚᱱ ᱟᱞᱟᱝ ᱟᱜ ᱩᱯᱨᱩᱢ ᱠᱟᱴᱤᱡ ᱠᱚᱢ ᱜᱟᱱᱚᱜ ᱠᱷᱟᱱ ᱟᱪᱪᱷᱟ ᱟᱪᱪᱷᱟ ᱴᱷᱤᱠ ᱜᱮᱭᱟ ᱚᱱᱟ ᱠᱟᱛᱷᱟ ᱜᱮ ᱛᱟᱦᱚᱞᱮ ᱩᱱ ᱫᱚ ᱛᱟᱦᱚᱞᱮᱢ ᱚᱱᱠᱟ ᱛᱟᱦᱚᱞᱮ ᱵᱮᱵᱚᱥᱛᱟ ᱟᱹᱧ ᱢᱮ ᱛᱟᱦᱚᱞᱮ ᱪᱷᱚ ᱠᱤᱞᱳ ᱜᱟᱱ ᱟᱨᱠᱤ ᱩᱱᱫᱚ ᱪᱟᱞᱟᱜᱼᱟ ᱳᱭ ᱪᱟᱞᱟᱜ ᱟᱹᱧ ᱥᱮᱛᱟᱜ ᱥᱮᱛᱟᱜ ᱜᱮ ᱞᱟᱹᱠᱛᱤ

ᱟᱪᱪᱷᱟ ᱴᱟᱭᱤᱢ ᱳᱭ ᱤᱨᱟᱹᱞ ᱴᱟᱲᱟᱝ ᱜᱟᱱ

ᱵᱟᱝ ᱵᱟᱝ ᱜᱮᱫ ᱠᱚᱨᱟ ᱜᱮ ᱟᱨᱠᱤ ᱟᱨᱚ ᱚᱠᱚᱭᱮᱢ ᱜᱮᱫ ᱚᱪᱚᱭᱮᱭᱟ ᱚᱲᱟᱜ ᱨᱮ ᱟᱪᱪᱷᱟ ᱴᱷᱤᱠ ᱜᱮᱭᱟ ᱚᱱᱟ ᱠᱷᱚᱵᱚᱨ ᱜᱮ ᱛᱟᱦᱚᱞᱮ ᱩᱱᱦᱤᱞᱳᱜ ᱪᱟᱞᱟᱜ ᱦᱩᱭᱩᱜ ᱠᱟᱱᱟ ᱵᱟᱝ ᱵᱟᱝ ᱮᱠᱮᱵᱟᱨᱮ ᱮᱠᱫᱚᱢ ᱩᱱᱦᱤᱞᱳᱜ ᱜᱮ ᱵᱟᱝ ᱵᱟᱝ ᱯᱮᱲᱟ ᱜᱮ ᱟᱨᱠᱤ ᱥᱟᱸᱜᱮ ᱧᱚᱜ ᱚᱱᱠᱟ ᱢᱤᱫ ᱴᱟᱝ ᱢᱟᱨᱟᱝ ᱜᱮ ᱢᱤᱫᱴᱟᱝ ᱤᱭᱟᱹ ᱢᱮᱱᱟᱜᱼᱟ ᱟᱨᱠᱤ ᱢᱤᱫᱴᱟᱝ ᱧᱮᱞ ᱧᱮᱯᱮᱞ ᱤᱭᱟᱹ ᱢᱮᱱᱟᱜᱼᱟ ᱴᱷᱤᱠ ᱜᱮᱭᱟ ᱛᱟᱦᱚᱞᱮ ᱩᱱᱦᱤᱞᱳᱜ ᱟᱨᱚᱞᱟᱝ ᱨᱚᱯᱚᱲᱟ ᱛᱟᱦᱚᱞᱮ ᱛᱤᱦᱤᱧ ᱫᱚ ᱚᱱᱠᱟ ᱜᱮ ᱛᱟᱦᱚᱞᱮ ᱚᱱᱟ ᱳᱰᱟᱨ ᱛᱟᱦᱚᱞᱮ ᱚᱱᱠᱟ ᱛᱟᱦᱮᱸᱭᱮᱱᱟ ᱦᱮᱸ ᱴᱷᱤᱠ ᱜᱮᱭᱟ ᱛᱟᱦᱚᱞᱮ ᱫᱚᱦᱚ ᱦᱩᱭᱩᱜ ᱠᱟᱱᱟ